ᱟᱵᱚ ᱥᱟᱱᱛᱟᱲ ᱫᱚ ᱜᱩᱨᱤᱡᱽ ᱫᱚ ᱟᱹᱰᱤ ᱞᱟᱹᱠᱛᱤ ᱵᱚᱱ ᱢᱚᱱᱮᱭᱟ ᱡᱮᱢᱚᱱ ᱥᱮᱛᱟᱜᱨᱮ ᱵᱮᱨᱮᱫ ᱠᱟᱛᱮᱜ ᱜᱮ ᱫᱩᱣᱟᱹᱨ ᱵᱚᱱ ᱪᱷᱚᱸᱪᱼᱟ ᱜᱩᱨᱤᱡᱛᱮ ᱟᱨᱦᱚᱸ ᱚᱱᱠᱟᱜᱮ ᱵᱚᱸᱜᱟ ᱵᱩᱨᱩ ᱫᱮᱵᱟ ᱥᱮᱵᱟ ᱥᱮ ᱪᱷᱚᱸᱪ ᱪᱷᱚᱲᱟ ᱠᱟᱛᱮᱜ ᱵᱚᱱ ᱫᱮᱵᱟ ᱥᱮᱵᱟ ᱠᱚᱣᱟ ᱚᱱᱟ ᱞᱮᱠᱟᱛᱮ ᱜᱩᱨᱤᱡ ᱫᱚ ᱟᱹᱰᱤ ᱞᱟᱹᱠᱛᱤᱭᱟᱱ ᱡᱤᱱᱤᱥ ᱵᱚᱱ ᱢᱚᱱᱮᱭᱟ ᱠᱤᱱᱛᱩ ᱱᱚᱣᱟ ᱛᱟᱞᱟᱨᱮ ᱠᱤᱪᱷᱩ ᱡᱩᱠᱛᱤ ᱢᱮᱱᱟᱜ ᱠᱟᱫᱟ ᱡᱟᱦᱟᱸ ᱠᱚᱫᱚ ᱜᱩᱨᱤᱡᱽ ᱞᱟᱜᱟᱣ ᱞᱮᱠᱷᱟᱱ ᱥᱟᱱᱟᱢ ᱵᱮᱠᱴᱮᱨᱤᱭᱟ ᱥᱮ ᱚᱱᱠᱟᱱ ᱵᱷᱟᱭᱨᱟᱥ ᱠᱚ ᱛᱟᱦᱮᱱᱟ ᱩᱱᱠᱩ ᱠᱚ ᱞᱚᱴᱚᱢᱚᱜᱼᱟ ᱟᱨ ᱥᱚ ᱥᱤᱲᱤᱡ ᱡᱟᱦᱟᱸ ᱥᱮᱭᱟ ᱥᱚ ᱠᱚ ᱚᱱᱟ ᱠᱚ ᱜᱩᱨᱤᱡᱽ ᱞᱮᱠᱷᱟᱱ ᱚᱱᱟ ᱥᱚ ᱠᱚ ᱞᱚᱴᱚᱢᱚᱜᱼᱟ ᱚᱱᱟ ᱠᱷᱟᱹᱛᱤᱨᱜᱮ ᱟᱵᱚ ᱫᱚ ᱜᱩᱨᱤᱡᱽ ᱫᱚ ᱞᱟᱜᱟᱣ ᱜᱮᱭᱟᱵᱚᱱ ᱱᱚᱜᱼᱚᱭ ᱱᱚᱣᱟ ᱠᱚᱜᱮ ᱱᱚᱣᱟ ᱨᱮᱭᱟᱜ ᱫᱚ ᱡᱩᱠᱛᱤ ᱠᱚᱫᱚ ᱠᱟᱱᱟ